ᱤᱧᱟᱜ ᱴᱚᱴᱷᱟᱨᱮ ᱡᱷᱚᱛᱚᱠᱷᱚᱱ ᱱᱟᱯᱟᱭ ᱵᱟᱹᱲᱛᱤ ᱡᱚᱣᱟᱱ ᱯᱷᱚᱥᱚᱞᱫᱚ ᱦᱳᱭᱳᱜ ᱠᱟᱱᱟ ᱦᱳᱲᱳ ᱛᱩᱲᱤ ᱛᱤᱞᱢᱤᱧ ᱢᱟᱹᱥᱨᱤ ᱠᱚᱞᱟᱭ ᱚᱱᱟᱠᱚ ᱟᱨ ᱤᱧ ᱡᱟᱦᱟᱸᱴᱟᱜ ᱯᱷᱚᱥᱚᱞ ᱞᱟᱵᱷᱮ ᱤᱢᱟᱹᱧ ᱠᱟᱱᱟ ᱚᱱᱟᱫᱚ ᱦᱳᱭᱳᱜ ᱠᱟᱱᱟ ᱦᱳᱲᱳ ᱦᱳᱲᱳ ᱪᱟᱥ ᱠᱟᱛᱮᱫ ᱡᱟᱸ ᱦᱳᱭᱳᱜ ᱠᱟᱱᱛᱟᱞᱮᱭᱟ ᱚᱱᱟᱫᱚ ᱚᱲᱟᱜ ᱨᱮ ᱡᱚᱢ ᱞᱟᱹᱜᱤᱫ ᱞᱮ ᱪᱟᱣᱞᱮᱭᱮᱫᱟ ᱟᱨ ᱪᱟᱣᱞᱮ ᱠᱟᱛᱮᱫ ᱡᱟᱦᱟᱸᱠᱚ ᱦᱳᱲᱳ ᱵᱟᱹᱲᱛᱤᱜ ᱠᱟᱱᱟ ᱚᱱᱟᱫᱚ ᱞᱮ ᱟᱹᱠᱷᱨᱤᱧ ᱮᱫᱟ ᱟᱹᱠᱷᱨᱤᱧ ᱠᱟᱛᱮᱫ ᱡᱟᱦᱟᱸ ᱴᱟᱠᱟ ᱟᱞᱮᱞᱮ ᱧᱟᱢ ᱮᱫᱟ ᱚᱱᱟᱫᱚ ᱡᱟᱦᱟᱱᱟᱜ ᱠᱟᱡᱤᱨᱮᱞᱮ ᱞᱟᱜᱟᱣ ᱫᱟᱲᱮᱭᱟᱜ ᱠᱟᱱᱟ